ᱟᱞᱮ ᱱᱚᱣᱟ ᱴᱚᱴᱷᱟᱨᱮ ᱥᱟᱨᱟᱫᱤᱱᱜᱮ ᱪᱮᱬᱮ ᱠᱚ ᱧᱮᱞᱚᱜᱼᱟ ᱯᱟᱣᱨᱟ ᱠᱤᱥᱱᱤ ᱜᱷᱟᱲᱣᱟᱨ ᱢᱤᱨᱩ ᱟᱨ ᱠᱚᱸᱜ ᱤᱧᱟᱹᱜ ᱠᱩᱥᱤ ᱞᱮᱠᱟ ᱛᱮᱫᱚ ᱪᱮᱬᱮ ᱫᱚ ᱦᱩᱭᱩᱜ ᱠᱟᱱᱟᱠᱚ ᱢᱤᱨᱩ ᱟᱨ ᱯᱟᱨᱣᱟ ᱪᱮᱫᱟᱜ ᱥᱮ ᱢᱤᱨᱩ ᱫᱚ ᱧᱮᱞ ᱛᱮᱦᱚᱸ ᱟᱹᱰᱤ ᱪᱮᱦᱨᱟ ᱠᱚ ᱧᱮᱞᱚᱜᱼᱟ ᱨᱟᱜ ᱦᱚᱸ ᱟᱹᱰᱤ ᱪᱮᱦᱨᱟ ᱠᱚ ᱨᱟᱜᱟ ᱟᱨ ᱯᱟᱨᱣᱟ ᱫᱚ ᱚᱲᱟᱜ ᱨᱮ ᱱᱟᱱᱟ ᱦᱩᱱᱟᱹᱨ ᱨᱚᱝ ᱟᱠᱚ ᱞᱮᱠᱟ ᱨᱚᱝ ᱟᱠᱟᱜ ᱠᱚ ᱞᱮᱠᱟ ᱠᱚ ᱧᱮᱞᱚᱜᱼᱟ ᱚᱲᱟᱜ ᱥᱩᱨ ᱥᱩᱯᱩᱨ ᱨᱮᱠᱚ ᱩᱰᱟᱹᱣ ᱵᱟᱲᱟᱭᱟ ᱚᱱᱟᱛᱮ ᱩᱱᱠᱩ ᱡᱟᱹᱥᱛᱤᱧ ᱠᱩᱥᱤᱭᱟᱠᱚᱣᱟ